ᱦᱮᱞᱳ ᱦᱮᱸ ᱡᱚᱦᱟᱨ ᱜᱮ ᱚᱠᱚᱭ ᱯᱮ ᱢᱮᱱᱮᱜᱼᱟ ᱥᱟᱣᱨᱤ ᱢᱟᱹᱭ ᱟᱢᱮᱢ ᱞᱟᱹᱭᱮᱜᱼᱟ ᱪᱮᱫ ᱠᱷᱚᱵᱚᱨ ᱠᱚ ᱚᱸᱻ ᱱᱟᱣᱟ ᱜᱮᱭᱟᱢ ᱛᱚ ᱚᱱᱟᱜᱮ ᱦᱟᱸᱜ ᱵᱟᱢ ᱵᱩᱡᱽ ᱠᱟᱜᱼᱟ ᱟᱫᱚ ᱮᱱᱮᱡ ᱫᱚ ᱯᱨᱚᱛᱷᱚᱢ ᱨᱮᱫᱚ ᱮᱱᱮᱡ ᱠᱞᱟᱥ ᱜᱮ ᱛᱟᱵᱚᱱᱟᱧ ᱦᱟᱛᱟᱣ ᱠᱮᱭᱟ ᱟᱨ ᱮᱱᱮᱡ ᱫᱚ ᱵᱟᱦᱟ ᱮᱱᱮᱡ ᱜᱮ ᱦᱩᱱᱟᱹᱝ ᱦᱳᱭ ᱟᱨ ᱥᱮᱛᱳᱝ ᱮᱜ ᱟᱭ ᱛᱚ ᱟᱬᱜᱟᱛ ᱨᱮᱢ ᱦᱮᱡ ᱫᱟᱲᱮᱭᱟᱜ ᱠᱷᱟᱡ ᱱᱟᱯᱟᱭᱚᱜᱼᱟ ᱥᱮᱛᱟᱜ ᱨᱮᱜᱮ ᱵᱟᱭ ᱥᱮᱛᱳᱝ ᱠᱟᱱᱟ ᱦᱩᱱᱟᱹᱝᱼᱚᱜ ᱤᱨᱟᱹᱞ ᱴᱟᱲᱟᱝ ᱠᱚᱛᱮᱢ ᱥᱮᱴᱮᱨᱚᱜ ᱠᱷᱟᱱ ᱱᱟᱯᱟᱭᱚᱜᱼᱟ ᱟᱨ ᱚᱱᱛᱮ ᱦᱚᱸ ᱵᱮᱲᱟ ᱞᱮᱱᱠᱷᱟᱱ ᱟᱹᱰᱤ ᱥᱚᱠᱛᱚ ᱥᱮᱛᱳᱝᱼᱟ ᱟᱹᱭᱩᱵ ᱞᱮᱠᱷᱟᱱ ᱫᱟᱜ ᱦᱤᱡᱩᱜᱼᱟ ᱦᱚᱭ ᱠᱚ ᱦᱤᱡᱩᱜᱼᱟ ᱚᱲᱟᱜ ᱥᱮᱴᱮᱨᱚᱜ ᱮᱢ ᱢᱩᱥᱠᱤᱞᱚᱜᱼᱟ ᱵᱟᱠᱷᱟᱱᱚᱜ ᱚᱱᱟᱛᱮᱧ ᱢᱮᱱᱮᱜᱼᱟ ᱤᱨᱟᱹᱞ ᱴᱟᱲᱟᱝ ᱛᱮ ᱥᱮᱴᱮᱨᱚᱜ ᱢᱮ ᱛᱮᱦᱮᱧ ᱤᱧ ᱦᱟᱛᱟᱣᱟ ᱦᱩᱱᱟᱹᱝ ᱟᱫᱚ ᱚᱠᱟᱴᱟᱜ ᱟᱢᱫᱚ ᱯᱨᱚᱛᱷᱚᱢ ᱠᱞᱟᱥ ᱥᱟᱱᱟᱭᱮᱜ ᱢᱮᱭᱟ ᱮᱱᱮᱡ ᱢᱟᱲᱟᱝ ᱜᱮ ᱮᱱᱠᱷᱟᱱ ᱮᱱᱮᱡ ᱢᱟᱲᱟᱝ ᱠᱷᱟᱱ ᱢᱟ ᱛᱮᱦᱮᱧ ᱢᱟ ᱫᱷᱤᱱᱟᱹᱝ ᱛᱟᱨᱟᱥᱤᱧ ᱵᱮᱲᱟᱢ ᱦᱮᱡ ᱫᱟᱲᱮᱭᱟᱜᱼᱟ ᱯᱩᱱ ᱴᱟᱲᱟᱝ ᱞᱮᱠᱟᱛᱮ ᱤᱱᱟᱹ ᱫᱚ ᱨᱮᱭᱟᱲ ᱨᱮᱭᱟᱲᱮᱢ ᱨᱩᱣᱟᱹᱲᱟ ᱚᱲᱟᱜ ᱢᱚᱬᱮ ᱴᱟᱲᱟᱝ ᱠᱚᱛᱮ ᱪᱷᱩᱴᱤ ᱵᱟᱲᱟ ᱠᱟᱛᱮ ᱟᱨ ᱜᱟᱯᱟ ᱠᱷᱚᱱ ᱫᱚ ᱤᱨᱟᱹᱞ ᱴᱟᱲᱟᱝ ᱢᱤᱧ ᱦᱚᱦᱚ ᱟᱢᱟ ᱪᱤᱠᱟᱛᱮ ᱥᱮᱛᱳᱝ ᱮᱜ ᱟᱭ ᱟᱹᱰᱤ ᱥᱚᱠᱛᱚ ᱟᱨ ᱤᱨᱟᱹᱞ ᱴᱟᱲᱟᱝ ᱫᱚ ᱴᱷᱤᱠ ᱥᱚᱢᱚᱭ ᱠᱟᱱᱟ ᱪᱤᱛᱟᱹᱨ ᱠᱞᱟᱥ ᱫᱚ ᱧᱩᱦᱩᱢ ᱢᱟᱦᱟ ᱦᱤᱞᱳᱜ ᱤᱧ ᱦᱟᱛᱟᱣᱟ ᱥᱮᱛᱟᱜ ᱵᱮᱲᱟ ᱜᱮ ᱱᱚᱣᱟ ᱤᱨᱟᱹᱞ ᱴᱟᱲᱟᱝ ᱜᱮᱞᱟᱝ ᱫᱚᱦᱚᱭᱟ ᱟᱫᱚ ᱛᱮᱦᱮᱧ ᱫᱚ ᱯᱨᱚᱛᱷᱚᱢ ᱫᱤᱭᱮᱛᱮ ᱱᱟᱦᱟᱸᱜ ᱦᱚᱦᱚᱣᱟᱫᱽ ᱢᱤᱭᱟᱹᱧ ᱯᱩᱱ ᱴᱟᱲᱟᱝ ᱨᱮ ᱦᱳᱭ ᱟᱨ ᱪᱤᱛᱟᱹᱨ ᱠᱞᱟᱥ ᱨᱮᱫᱚ ᱱᱟᱜ ᱨᱚᱝ ᱠᱚ ᱟᱹᱜᱩᱭ ᱢᱮ ᱯᱮᱱᱥᱤᱞ ᱠᱚ ᱨᱚᱵᱚᱨ ᱠᱚ ᱠᱟᱴᱟᱨ ᱠᱚ ᱟᱨ ᱥᱮᱛᱳᱝ ᱫᱤᱱ ᱠᱟᱱᱟ ᱛᱚ ᱫᱟᱜ ᱵᱚᱛᱚᱞ ᱠᱚ ᱫᱤᱥᱟᱹ ᱠᱟᱛᱮ ᱥᱟᱢᱵᱟᱣ ᱠᱟᱛᱮ ᱟᱹᱜᱩᱭ ᱢᱮ ᱦᱳᱭ ᱛᱷᱟᱹᱭᱞᱟᱹᱜ ᱨᱮ ᱟᱞᱚᱢ ᱦᱤᱲᱤᱧᱟ ᱵᱟᱠᱷᱟᱱ ᱦᱚᱨ ᱠᱚᱨᱮ ᱫᱟᱜ ᱠᱚ ᱛᱮᱛᱟᱝ ᱢᱮᱭᱟ ᱟᱹᱰᱤ ᱢᱩᱥᱠᱤᱞᱟ ᱟᱨ ᱪᱮᱫ ᱠᱞᱟᱥ ᱵᱟᱢ ᱵᱩᱡᱷᱟᱹᱣ ᱠᱟᱜᱼᱟ ᱵᱟᱦᱟ ᱥᱮᱨᱮᱧ ᱤᱧ ᱞᱟᱹᱭ ᱟᱢᱟ ᱦᱳᱭ ᱟᱨᱦᱚᱸ ᱟᱭᱢᱟ ᱥᱮᱨᱮᱧ ᱠᱚ ᱢᱮᱱᱟᱜᱼᱟ ᱯᱚᱨᱮᱛᱮ ᱦᱟᱸᱜ ᱤᱧ ᱞᱟᱹᱭ ᱟᱢᱟ ᱫᱚᱝ ᱠᱚ ᱠᱟᱨᱟᱢ ᱠᱚ ᱟᱵᱚ ᱥᱚᱢᱟᱡᱽ ᱨᱮᱢᱟ ᱟᱹᱰᱤ ᱞᱮᱠᱟᱱ ᱥᱮᱨᱮᱧ ᱢᱮᱱᱟᱜ ᱟᱛᱚ ᱡᱚᱛᱚ ᱜᱮᱧ ᱦᱟᱸᱜ ᱞᱟᱹᱭ ᱟᱢᱟ ᱵᱟᱦᱟ ᱮᱱᱮᱡ ᱦᱚᱸᱧ ᱞᱟᱹᱭ ᱟᱢᱟ ᱢᱟᱹᱭ ᱟᱨᱦᱚᱸ ᱮᱱᱮᱡ ᱠᱚᱦᱚᱸᱧ ᱞᱟᱹᱭ ᱟᱢ ᱜᱮᱭᱟ ᱦᱳᱭ ᱟᱨ ᱡᱚᱛᱚᱣᱟᱜ ᱜᱮᱢ ᱟᱹᱜᱩ ᱛᱟᱨᱟᱭᱟ ᱪᱤᱛᱟᱹᱨ ᱠᱞᱟᱥ ᱦᱤᱞᱚᱜ ᱫᱚ ᱦᱳᱭ ᱟᱞᱚᱢ ᱦᱤᱲᱤᱧᱟ ᱦᱳᱭ ᱱᱤᱡᱮᱨ ᱥᱟᱯᱟᱯ ᱫᱚ ᱱᱤᱡᱮᱜᱮ ᱟᱹᱜᱩ ᱠᱟᱜ ᱢᱮ ᱟᱨ ᱪᱟᱛᱚᱢ ᱠᱚᱦᱚᱸ ᱟᱹᱜᱩ ᱛᱚᱨᱟᱭ ᱢᱮ ᱟᱹᱰᱤ ᱥᱚᱠᱛᱚ ᱥᱮᱛᱳᱝ ᱠᱟᱱᱟ ᱨᱩᱣᱟᱹ ᱡᱚᱦᱚᱜ ᱤᱱᱟᱹ ᱫᱚ ᱪᱟᱛᱚᱢ ᱩᱢᱩᱞ ᱛᱮᱢ ᱨᱩᱣᱟᱹᱲᱟ ᱟᱨ ᱵᱟᱨ ᱠᱚᱢᱟᱢ ᱩᱭᱦᱟᱹᱨ ᱠᱮᱜᱼᱟ ᱚᱠᱟ ᱚᱠᱟ ᱵᱟᱨ ᱪᱮᱫ ᱠᱚ ᱦᱩᱭᱩᱜᱼᱟ ᱢᱮᱱᱛᱮ ᱦᱳᱭ ᱟᱫᱚ ᱛᱟᱲᱟᱢ ᱛᱮᱢ ᱦᱤᱡᱩᱜ ᱠᱟᱱᱟ ᱥᱮ ᱥᱟᱭᱠᱮᱞ ᱛᱮᱢ ᱦᱤᱡᱩᱜ ᱠᱟᱱᱟ ᱚᱸᱻ ᱫᱟᱜ ᱵᱳᱛᱚᱞ ᱠᱚᱫᱚ ᱟᱞᱚᱢ ᱦᱤᱲᱤᱧᱟ ᱟᱹᱜᱩ ᱛᱚᱨᱟᱭ ᱢᱮᱜᱮ ᱱᱮᱛᱟᱨ ᱢᱟ ᱥᱮᱛᱳᱝ ᱫᱤᱱ ᱠᱟᱱᱟ ᱛᱚ ᱵᱩᱡᱷᱟᱹᱣ ᱠᱮᱫᱟᱢ ᱛᱚ ᱛᱚᱵᱮ ᱥᱚᱢᱚᱭ ᱠᱚ ᱴᱷᱤᱠ ᱜᱮᱭᱟ ᱛᱚᱵᱮ ᱦᱮᱸ